ᱟᱪᱪᱷᱟ ᱱᱚᱣᱟ ᱫᱚ ᱯᱚᱫᱫᱟᱵᱚᱛᱤ ᱵᱳᱭ ᱫᱚᱠᱟᱱ ᱠᱟᱱᱟ ᱚ ᱤᱧ ᱞᱟᱹᱭᱮᱫ ᱛᱟᱦᱮᱸᱱᱟ ᱱᱚᱸᱰᱮ ᱦᱚᱲᱟᱜ ᱵᱳᱭ ᱠᱚᱦᱚᱸ ᱥᱟᱱᱛᱟᱞᱤ ᱵᱳᱭ ᱠᱚᱦᱚᱸ ᱠᱤ ᱧᱟᱢᱚᱜᱼᱟ ᱱᱚᱣᱟ ᱯᱨᱷᱟᱭᱢᱟᱨᱤ ᱞᱮᱵᱮᱞ ᱡᱟᱦᱟᱸ ᱫᱚ ᱚᱣᱟᱨᱰ ᱵᱩᱠ ᱞᱮᱠᱟᱱᱟᱜ ᱠᱚ ᱟᱪᱪᱷᱟ ᱟᱪᱪᱷᱟ ᱟᱨ ᱚᱱᱟ ᱠᱚᱞᱮᱡ ᱞᱮᱵᱮᱞ ᱞᱮᱠᱟᱱᱟᱜ ᱦᱚᱸ ᱡᱟᱦᱟᱸ ᱠᱚᱠᱚ ᱯᱟᱲᱦᱟᱜ ᱚᱱᱟ ᱠᱚ ᱵᱳᱭ ᱯᱮ ᱫᱟᱦᱟᱭᱟ ᱟᱪᱪᱷᱟ ᱟᱪᱪᱷᱟ ᱚ ᱟᱫᱚᱧ ᱞᱟᱹᱭᱮᱫᱟ ᱱᱚᱣᱟ ᱚᱣᱟᱨᱰ ᱵᱩᱠ ᱜᱤᱧ ᱦᱟᱛᱟᱣ ᱠᱮᱭᱟ ᱟᱫᱚ ᱮ ᱟᱫᱚ ᱪᱮᱫ ᱵᱟᱨ ᱨᱮ ᱫᱚᱠᱟᱱ ᱫᱚᱯᱮ ᱡᱷᱤᱡ ᱮᱫᱟ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚ ᱦᱮᱸ ᱟᱪᱪᱷᱟ ᱟᱫᱚᱧ ᱞᱟᱹᱭᱮᱫᱟ ᱚᱱᱟ ᱵᱩᱠ ᱞᱤᱥᱴᱤᱧ ᱤᱫᱤ ᱞᱮᱠᱷᱟᱱ ᱜᱤᱧ ᱞᱟᱹᱭᱟᱢᱟ ᱱᱤᱛᱚᱜ ᱫᱚ ᱤᱭᱟᱹ ᱨᱮᱭᱟᱜ ᱧᱩᱛᱩᱢ ᱫᱚ ᱵᱟᱹᱧ ᱞᱟᱹᱭ ᱫᱟᱲᱮᱭᱟᱢ ᱠᱟᱱᱟ ᱞᱮᱠᱷᱚᱠᱟᱜ ᱠᱚᱫᱚ ᱦᱩᱸ ᱟᱫᱚ ᱵᱩᱠ ᱞᱤᱥᱴ ᱦᱟᱸᱜ ᱤᱧ ᱮᱢᱟᱢᱟ ᱟᱫᱚᱧ ᱦᱟᱛᱟᱣᱟ ᱦᱮᱸ ᱟᱪᱪᱷᱟ ᱦᱮᱸ ᱟᱪᱪᱷᱟ ᱟᱨ ᱢᱤᱫᱴᱮᱡ ᱠᱟᱛᱷᱟᱧ ᱞᱟᱹᱭᱮᱫ ᱛᱟᱦᱮᱸᱱᱟ ᱚ ᱡᱟᱦᱟᱸᱱ ᱜᱚᱞᱯᱚ ᱵᱳᱭ ᱠᱚ ᱦᱚᱲᱟᱜ ᱧᱟᱢᱚᱜ ᱟᱥᱮ ᱟᱪᱪᱷᱟ ᱟᱫᱚ ᱚᱱᱟ ᱠᱚᱫᱚ ᱮᱠᱮᱱ ᱪᱤᱠᱤ ᱛᱮᱜᱮ ᱚᱞ ᱥᱮ ᱚᱱᱟ ᱚᱱᱟ ᱪᱮᱫ ᱠᱚ ᱞᱟᱹᱭᱟ ᱚ ᱵᱟᱝᱞᱟ ᱮᱴᱟᱜ ᱵᱷᱟᱥᱟ ᱛᱮᱦᱚᱸ ᱡᱟᱦᱟᱸ ᱚᱞ ᱛᱟᱦᱮᱸᱱ ᱵᱚᱞᱮ ᱥᱟᱱᱛᱟᱞᱤ ᱜᱮ ᱫᱮᱵᱱᱟᱜᱚᱨᱤ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱦᱮᱸ ᱵᱮᱥ ᱴᱷᱤᱠᱜᱮᱭᱟ ᱛᱟᱞᱦᱮ ᱤᱧᱤᱧ ᱵᱟᱲᱟᱭ ᱠᱮᱫᱟ ᱵᱷᱟᱜᱤᱭᱱᱟ ᱫᱚᱠᱟᱱ ᱡᱚᱠᱷᱚᱱ ᱟᱯᱮᱭᱟᱜ ᱡᱷᱤᱡ ᱴᱟᱭᱤᱢ ᱨᱮᱜᱤᱧ ᱪᱟᱞᱟᱜᱼᱟ ᱟᱨᱤᱧ ᱟᱹᱜᱩᱭᱟ ᱵᱮᱥ ᱴᱷᱤᱠᱜᱮᱭᱟ ᱛᱟᱞᱦᱮ ᱫᱚᱦᱚᱭᱫᱟᱹᱧ ᱟᱪᱪᱷᱟ ᱦᱮᱸᱢᱟ ᱫᱚᱦᱚᱭ ᱢᱮ